ᱯᱩᱨᱩᱞᱭᱟᱹ ᱡᱮᱞᱟ ᱨᱮᱱᱟᱜ ᱟᱲᱥᱟ ᱛᱷᱟᱱᱟᱨᱮ ᱢᱮᱱᱟᱜ ᱵᱷᱟᱞᱤ ᱰᱩᱝᱨᱤ ᱥᱤᱫᱷᱩ ᱠᱟᱱᱩ ᱢᱤᱥᱚᱱ ᱡᱟᱦᱟᱸ ᱢᱤᱥᱚᱱ ᱫᱚ ᱨᱮᱸᱜᱮᱡ ᱚᱨᱮᱡ ᱴᱩᱣᱟᱹᱨ ᱟᱢᱟᱨ ᱜᱤᱫᱟᱹᱨᱠᱚ ᱵᱤᱱᱟᱹ ᱠᱷᱚᱨᱚᱪᱛᱮ ᱚᱞ ᱯᱟᱲᱦᱟᱣ ᱛᱟᱦᱮᱱ ᱡᱚᱢᱼᱧᱩ ᱨᱮᱱᱟᱜ ᱴᱷᱟᱶ ᱮ ᱮᱢᱟᱠᱚ ᱠᱟᱱᱟ ᱟᱫᱚ ᱱᱚᱣᱟ ᱜᱮ ᱢᱤᱫᱴᱟᱱ ᱱᱚᱝᱠᱟᱱ ᱢᱤᱥᱚᱱ ᱢᱮᱱᱟᱜ ᱟᱠᱟᱫᱟ ᱡᱟᱦᱟᱸᱫᱚ ᱥᱟᱱᱛᱟᱲ ᱦᱚᱲᱟᱜ ᱩᱫᱽᱫᱳᱜᱽᱛᱮ ᱟᱠᱚᱨᱮᱱ ᱨᱮᱸᱜᱮᱡ ᱚᱨᱮᱡ ᱴᱩᱣᱟᱹᱨ ᱚᱢᱚᱨ ᱜᱤᱫᱟᱹᱨᱠᱚ ᱫᱤᱥᱟᱹ ᱠᱟᱛᱮᱫ ᱢᱤᱫᱴᱟᱱ ᱢᱤᱥᱚᱱᱮ ᱵᱮᱱᱟᱣ ᱟᱠᱟᱫᱼᱟ ᱟᱨ ᱚᱱᱟ ᱢᱤᱥᱚᱱᱨᱮᱜᱮ ᱩᱱᱠᱩ ᱟᱹᱛᱩ ᱚᱲᱟᱜᱨᱮ ᱠᱚᱭ ᱢᱟᱱᱮ ᱥᱮᱨᱮᱧ ᱫᱩᱨᱟᱹᱝ ᱛᱟᱞᱟᱛᱮ ᱠᱚᱭ ᱦᱟᱛᱟᱣ ᱠᱟᱛᱮᱫ ᱩᱱᱠᱩ ᱜᱤᱫᱽᱨᱟᱹᱨᱮ ᱚᱞ ᱯᱟᱲᱦᱟᱣ ᱦᱚᱪᱚᱭᱮᱫ ᱠᱚᱣᱟ ᱟᱫᱚ ᱚᱱᱟ ᱞᱮᱠᱟᱛᱮ ᱧᱮᱞᱚ ᱠᱟᱱᱟ ᱱᱚᱸᱰᱮ ᱡᱟᱦᱟᱸ ᱯᱚᱨᱤᱢᱟᱱ ᱜᱤᱫᱽᱨᱟᱹ ᱫᱚᱦᱚᱣ ᱟᱠᱟᱫ ᱠᱚᱣᱟ ᱩᱱᱠᱩ ᱯᱮᱪᱷᱚᱱ ᱨᱮᱦᱚᱸ ᱠᱷᱚᱨᱚᱪ ᱠᱷᱚᱨᱪᱟ ᱡᱚᱛᱷᱮᱥᱴᱚ ᱢᱮᱱᱟᱜ ᱟᱠᱟᱜᱼᱟ ᱚᱱᱟ ᱥᱟᱶᱛᱮ ᱚᱸᱰᱮ ᱡᱮ ᱡᱟᱦᱟᱸᱭ ᱢᱟᱪᱮᱫ ᱠᱚ ᱚᱞᱚᱜ ᱥᱮᱬᱟ ᱨᱮᱱᱟᱜ ᱫᱟᱭᱵᱷᱟᱨ ᱠᱚ ᱦᱟᱛᱟᱣ ᱟᱠᱟᱫᱟ ᱱᱩᱠᱩ ᱯᱮᱪᱷᱚᱱ ᱨᱮᱦᱚᱸ ᱠᱤᱪᱷᱩ ᱠᱷᱚᱨᱪᱟ ᱢᱮᱱᱟᱜ ᱟᱠᱟᱫᱟ ᱚᱱᱟ ᱞᱮᱠᱟᱛᱮ ᱱᱤᱛᱚᱝ ᱩᱱᱤ ᱡᱟᱦᱟᱸᱭᱠᱚ ᱱᱚᱝᱠᱟᱱ ᱥᱚᱢᱟᱡᱽ ᱫᱚᱨᱚᱫᱤᱭᱟ ᱢᱮᱱᱟᱜ ᱠᱚᱣᱟ ᱡᱟᱦᱟᱸᱭᱠᱚ ᱠᱤᱪᱷᱩ ᱯᱚᱭᱥᱟ ᱼᱯᱟᱹᱛᱤ ᱢᱮᱱᱟᱜ ᱛᱟᱠᱚᱣᱟ ᱥᱮ ᱩᱱᱠᱚᱣᱟᱜ ᱦᱚᱸ ᱢᱤᱫᱴᱟᱝ ᱜᱟᱶᱛᱟ ᱢᱮᱱᱟᱜ ᱛᱟᱠᱚᱣᱟ ᱡᱟᱦᱟᱸ ᱜᱟᱶᱛᱟ ᱛᱟᱞᱟᱛᱮ ᱩᱱᱠᱩ ᱱᱚᱝᱠᱟᱱᱟᱜ ᱥᱚᱢᱟᱡᱽ ᱥᱩᱥᱟᱹᱨ ᱠᱟᱹᱢᱤᱨᱮ ᱯᱚᱭᱥᱟᱠᱚ ᱮᱢ ᱫᱟᱲᱮᱜᱼᱟ ᱱᱚᱝᱠᱟᱱ ᱜᱟᱶᱛᱟᱠᱚ ᱥᱟᱶ ᱥᱚᱝᱡᱳᱜᱽ ᱛᱮᱭᱟᱨ ᱠᱟᱛᱮᱫ ᱱᱤᱛᱚᱝ ᱴᱩᱣᱟᱹᱨ ᱚᱢᱚᱨ ᱜᱤᱫᱟᱹᱨ ᱠᱚ ᱚᱞᱚᱜ ᱯᱟᱲᱦᱟᱜ ᱨᱮ ᱡᱟᱛᱮ ᱟᱞᱚᱠᱚ ᱵᱟᱫᱚᱜ ᱢᱟ ᱱᱚᱣᱟ ᱩᱫᱽᱫᱳᱜᱽᱮ ᱦᱟᱛᱟᱣ ᱟᱠᱟᱜᱼᱟ ᱥᱤᱫᱩ ᱠᱟᱱᱩ ᱢᱤᱥᱚᱱ ᱵᱷᱟᱞᱤ ᱰᱩᱝᱨᱤ ᱟᱲᱥᱟ ᱵᱞᱚᱠ ᱢᱟ ᱮᱱᱠᱷᱟᱱ ᱡᱚᱦᱟᱨ ᱜᱮ